ᱤᱧᱟᱹᱜ ᱢᱚᱱᱮ ᱨᱮᱱᱟᱝ ᱟᱹᱭᱠᱟᱹᱣ ᱠᱚᱜᱮ ᱨᱚᱲᱟᱜ ᱜᱮ ᱨᱚᱲᱟᱜ ᱜᱮ ᱫᱩᱠᱠᱷᱚ ᱠᱚᱥᱴᱚ ᱤᱧᱟᱹᱜ ᱱᱚᱣᱟᱜᱮ ᱥᱤᱨᱤᱧᱤᱧ ᱥᱤᱨᱤᱧᱤᱧ ᱤᱧᱟᱹᱜ ᱢᱚᱱᱮ ᱠᱷᱚᱱ ᱠᱚᱥᱴᱚ ᱜᱤᱧ ᱨᱚᱲᱟᱹᱧ ᱥᱮᱨᱮᱧ ᱟᱹᱧ ᱚᱱᱟᱜᱮ ᱨᱟᱹᱲᱟᱜ ᱠᱷᱟᱱ ᱜᱮ ᱥᱤᱨᱤᱧᱤᱧ ᱵᱮᱱᱟᱣᱟ